ᱡᱟᱦᱟᱸ ᱮᱱᱮᱡ ᱡᱟᱦᱟᱸ ᱠᱚ ᱢᱮᱱᱟᱜ ᱠᱚᱣᱟ ᱱᱟᱦᱟᱸᱜ ᱛᱟᱵᱚᱱ ᱟᱞᱵᱟᱢ ᱠᱚ ᱡᱟᱦᱟᱸ ᱠᱚ ᱥᱩᱴᱤᱝ ᱮᱫᱟ ᱱᱟᱦᱟᱸᱜ ᱢᱤᱫᱴᱟᱝ ᱢᱮᱱᱟᱭᱟ ᱩᱨᱢᱤᱞᱟ ᱩᱱᱤ ᱦᱚᱸ ᱚᱵᱚᱥᱥᱳᱭ ᱟᱹᱰᱤ ᱵᱮᱥ ᱰᱮᱱᱥᱟᱨ ᱠᱟᱱᱟᱭ ᱟᱨ ᱟᱡ ᱦᱚᱸ ᱪᱮᱨᱦᱟᱭ ᱧᱮᱞᱚᱜᱼᱟ ᱚᱵᱚᱥᱥᱳᱭ ᱵᱮᱥᱤᱡ ᱠᱟᱱᱟᱭ ᱵᱮᱥ ᱜᱮ ᱚᱵᱚᱥᱥᱳᱭ ᱠᱚᱨᱟᱣᱟ ᱟᱨ ᱦᱤᱨᱳ ᱞᱮᱠᱟᱛᱮ ᱢᱮᱱᱟᱭᱟ ᱱᱟᱦᱟᱸᱜ ᱨᱳᱢᱤᱭ ᱢᱤᱫᱴᱤᱡ ᱢᱮᱱᱟᱭᱟ ᱩᱱᱤᱭᱟᱜ ᱦᱚᱸ ᱠᱤᱪᱷᱩᱧ ᱧᱮᱞ ᱵᱟᱲᱟᱭ ᱛᱟᱵᱚᱱᱟ ᱧᱮᱞ ᱫᱚ ᱧᱮᱞ ᱢᱟᱹᱧ ᱧᱮᱞᱟ ᱰᱮᱞᱤᱧ ᱧᱮᱞᱟ ᱟᱨᱚ ᱡᱟᱦᱟᱸᱭ ᱢᱮᱱᱟᱭᱟ ᱥᱮᱨᱮᱧ ᱥᱤᱝᱜᱟᱨ ᱛᱟᱵᱚᱱ ᱦᱮᱸ ᱱᱩᱭ ᱡᱟᱦᱟᱸᱭ ᱮᱠᱪᱩᱭᱮᱞᱤ ᱟᱵᱚ ᱱᱩᱭ ᱵᱚᱥᱮᱱ ᱛᱟᱦᱮᱸᱞᱮᱱᱟᱭ ᱵᱚᱥᱮᱱ ᱢᱩᱨᱢᱩ ᱩᱱᱠᱩᱣᱟᱜ ᱦᱚᱸ ᱧᱮᱞ ᱵᱟᱲᱟᱭ ᱛᱟᱦᱮᱱ ᱜᱮᱭᱟ ᱵᱚᱥᱮ ᱵᱚᱥᱚᱱ ᱫᱚ ᱛᱟᱵᱚᱱ ᱫᱚᱱᱟᱝ ᱮᱱᱟᱟᱭ ᱱᱤᱛᱳᱜ ᱱᱟᱦᱟᱸᱜ ᱢᱮᱱᱟᱭᱟ ᱚᱡᱚᱭ ᱵᱮᱴᱟ ᱩᱱᱤ ᱦᱚᱸ ᱚᱵᱚᱥᱥᱳᱭ ᱵᱮᱥ ᱜᱮ ᱥᱮᱨᱮᱧᱟᱭ ᱥᱤᱝᱜᱟᱨ ᱠᱟᱱ ᱛᱟᱵᱚᱱᱟᱭ ᱩᱱᱤ ᱦᱚᱸ ᱯᱟᱥᱮ ᱩᱱᱠᱩ ᱩᱱᱠᱩᱣᱟᱜ ᱫᱚ ᱟᱹᱰᱤ ᱵᱮᱥ ᱧᱮᱞ ᱵᱟᱲᱟᱭ ᱛᱟᱠᱚᱣᱟ ᱫᱤᱱ ᱜᱮ ᱤᱭᱩᱴᱩᱵᱽ ᱠᱚᱨᱮ ᱦᱚᱸᱧ ᱧᱮᱞ ᱵᱟᱲᱟᱭ ᱛᱟᱠᱚᱣᱟ ᱟᱲᱟᱜ ᱵᱟᱲᱟᱭᱟᱠᱚ ᱜᱮᱠᱚ ᱥᱮᱨᱮᱧᱟ ᱟᱨ ᱨᱳᱢᱤᱭᱚ ᱩᱱᱤ ᱦᱚᱸ ᱱᱩᱭ ᱦᱚᱸ ᱵᱮᱥ ᱜᱮ ᱵᱮᱥ ᱰᱮᱱᱥᱟᱨ ᱠᱚᱲᱟ ᱠᱟᱱᱟᱭ ᱚᱵᱚᱥᱥᱳᱭ ᱩᱱᱤᱭᱟᱜ ᱦᱚᱸ ᱫᱤᱱ ᱜᱮ ᱚᱵᱚᱥᱥᱳᱭ ᱞᱮ ᱧᱮᱞ ᱵᱟᱲᱟᱭᱟ ᱧᱮᱞ ᱠᱚᱫᱚ ᱰᱮᱞᱤ ᱫᱷᱟᱨᱟ ᱜᱮ ᱱᱩᱭ ᱫᱚ ᱤᱱᱟᱹ ᱫᱚ ᱪᱟᱹᱞᱩ ᱠᱚᱜ ᱠᱟᱱ ᱜᱮᱭᱟ ᱠᱚᱱᱴᱤᱱᱤᱭᱩ